ᱵᱟᱨᱳ ᱮᱠ ᱫᱩᱦᱟᱡᱟᱨ ᱛᱮᱭᱤᱥ ᱨᱮ ᱟᱞᱮᱭᱟᱜ ᱥᱚᱨᱦᱟᱭ ᱱᱮᱰᱟ ᱦᱩᱭ ᱞᱮᱱᱟ ᱛᱤᱱ ᱫᱩᱭ ᱫᱩᱦᱟᱡᱟᱨ ᱛᱮᱭᱤᱥ ᱨᱮᱫᱚ ᱤᱧ ᱨᱮ ᱠᱟᱹᱴᱤᱡ ᱵᱟᱵᱩᱣᱟᱜ ᱡᱚᱱᱚᱢ ᱫᱤᱱ ᱟᱞᱮ ᱜᱷᱟᱸᱨᱚᱡᱽ ᱨᱮᱞᱮ ᱢᱟᱱᱟᱣ ᱞᱮᱫᱟ ᱥᱟᱛ ᱪᱷᱚᱭ ᱫᱩᱦᱟᱡᱟᱨ ᱛᱮᱭᱤᱥ ᱨᱮ ᱟᱞᱮ ᱨᱮᱱ ᱯᱮᱲᱟ ᱠᱚᱣᱟᱜ ᱢᱤᱫᱴᱮᱱ ᱵᱷᱟᱸᱰᱟᱱ ᱛᱟᱦᱮᱸ ᱠᱟᱱ ᱛᱟᱠᱚᱣᱟ ᱱᱚᱭ ᱟᱴ ᱫᱩᱦᱟᱡᱟᱨ ᱛᱮᱭᱤᱥ ᱛᱟᱨᱤᱠᱷ ᱨᱮᱫᱚ ᱟᱞᱮᱭᱟᱜ ᱢᱤᱫᱴᱟᱱ ᱵᱟᱯᱞᱟ ᱱᱮᱣᱛᱟ ᱛᱟᱦᱮᱸ ᱠᱟᱱᱟ ᱡᱟᱦᱟᱸ ᱫᱚ ᱟᱥᱟᱱᱥᱳᱞ ᱨᱮ ᱫᱚᱥ ᱫᱚᱥ ᱫᱩᱦᱟᱡᱟᱨ ᱛᱮᱭᱤᱥ ᱨᱮᱫᱚ ᱢᱤᱫᱴᱮᱱ ᱵᱷᱚᱡᱽ ᱚᱲᱟᱜ ᱛᱟᱦᱮᱸ ᱠᱟᱱ ᱛᱟᱞᱮᱭᱟ ᱡᱟᱦᱟᱸ ᱫᱚ ᱵᱷᱟᱸᱰᱟᱱ ᱵᱟᱠᱷᱟᱨᱟ ᱛᱮ ᱥᱮᱞᱮᱫ ᱞᱮᱱᱟ ᱞᱮ